ᱦᱮᱞᱳ ᱦᱮᱸ ᱟᱢᱫᱚᱢ ᱪᱟᱥᱵᱟᱥ ᱫᱟᱛᱚ ᱪᱟᱥᱵᱟᱥ ᱨᱮ ᱪᱮᱫ ᱠᱚ ᱪᱮᱫ ᱠᱚᱢ ᱞᱟᱜᱟᱣᱮᱫᱟ ᱮᱸ ᱛᱷᱚᱲᱟ ᱞᱟᱹᱭᱟᱹᱧ ᱢᱮ ᱟᱸᱡᱚᱢ ᱞᱮᱜᱤᱧ ᱦᱮᱸ ᱦᱮᱸ ᱱᱮᱜ ᱮ ᱜᱤᱧ ᱦᱮᱡ ᱟᱠᱟᱱᱟ ᱟᱫᱚᱧ ᱢᱮᱱᱫᱟ ᱟᱫᱚ ᱚᱱᱟᱜᱮ ᱟᱯᱮ ᱪᱮᱫ ᱠᱚᱯᱮ ᱪᱟᱥ ᱮᱫᱟ ᱚᱱᱟ ᱠᱩᱧ ᱟᱸᱡᱚᱢ ᱤᱫᱤᱭᱟ ᱪᱮᱫᱠᱚ ᱦᱩᱭᱩᱜ ᱠᱟᱱᱟ ᱦᱮᱸ ᱟᱨᱤᱧ ᱧᱮᱞᱟ ᱡᱮ ᱪᱮᱫᱞᱮᱠᱟ ᱯᱮ ᱪᱟᱥ ᱮᱫᱟ ᱚᱱᱟ ᱠᱚ ᱚ ᱦᱩᱸ ᱦᱩᱸ ᱦᱩᱸ ᱦᱩᱸ ᱦᱮᱸ ᱟᱫᱚ ᱚᱠᱟ ᱚᱠᱟ ᱚᱠᱟ ᱟᱲᱚᱛ ᱠᱚᱨᱮ ᱯᱮ ᱤᱫᱤᱭ ᱛᱮ ᱚᱻ ᱦᱟᱸᱰᱮ ᱯᱮ ᱦᱟᱸᱰᱮ ᱱᱟᱰᱮ ᱯᱮ ᱤᱫᱤᱭᱟ ᱦᱟᱸᱰᱮ ᱱᱟᱰᱮ ᱯᱮ ᱤᱫᱤᱭᱟ ᱡᱟᱦᱟᱸᱴᱷᱮᱱ ᱜᱮ ᱫᱚᱨ ᱯᱮ ᱧᱟᱢᱟ ᱚᱸᱰᱮ ᱜᱮᱯᱮ ᱤᱫᱤᱭᱟ ᱦᱩᱸ ᱩᱸ ᱩᱸ ᱦᱩᱸ ᱦᱮᱸ ᱟᱫᱚ ᱥᱚᱵᱡᱤ ᱠᱚᱨᱮ ᱫᱚ ᱪᱮᱫ ᱠᱚᱯᱮ ᱞᱟᱜᱟᱣ ᱮᱫᱟ ᱥᱟᱵᱡᱤ ᱠᱚᱨᱮ ᱪᱮᱫ ᱠᱚᱯᱮ ᱞᱟᱜᱟᱣ ᱮᱫᱟ ᱥᱮ ᱪᱮᱠᱟ ᱢᱚᱸᱡᱽ ᱜᱮ ᱦᱩᱭᱩᱜ ᱠᱟᱱ ᱛᱟᱯᱮᱭᱟ ᱪᱮᱫ ᱠᱚᱯᱮ ᱞᱟᱜᱟᱣᱮᱫ ᱠᱟᱱᱛᱮ ᱟᱫᱚ ᱚᱱᱟ ᱫᱚ ᱚᱱᱟ ᱨᱮᱭᱟᱜ ᱨᱟᱱ ᱫᱚ ᱪᱮᱫ ᱨᱟᱱ ᱠᱚᱯᱮ ᱞᱟᱜᱟᱣᱮᱫ ᱠᱟᱱ ᱛᱮ ᱚᱻ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱚ ᱟᱨ ᱛᱟᱞᱦᱮ ᱦᱩᱲᱩ ᱠᱚ ᱜᱩᱦᱩᱢ ᱠᱚᱫᱚ ᱵᱟᱯᱮ ᱪᱟᱥᱟ ᱟᱹᱞᱩ ᱠᱚ ᱟᱨ ᱵᱟᱝᱠᱷᱟᱱ ᱠᱚᱸᱰᱷᱟ ᱠᱚᱦᱚᱸ ᱠᱚ ᱪᱟᱥ ᱜᱮᱭᱟ ᱛᱚ ᱥᱮ ᱚᱱᱟ ᱠᱚᱫᱚ ᱱᱮᱛᱟᱨ ᱫᱚ ᱵᱟᱠᱚ ᱪᱟᱥᱟ ᱦᱮᱸ ᱦᱮᱸ ᱦᱮᱸ ᱚᱻ ᱚ ᱦᱮᱸ ᱦᱮᱸ ᱦᱮᱸ ᱚᱱᱠᱟ ᱫᱚ ᱟᱨ ᱵᱟᱝ ᱦᱩᱭᱩᱜᱼᱟ ᱵᱟᱝ ᱦᱮᱸ ᱟᱨ ᱛᱟᱞᱦᱮ ᱚᱱᱟ ᱠᱤᱥᱟᱱ ᱢᱟᱱᱰᱤ ᱨᱮ ᱫᱚ ᱤᱭᱟᱹ ᱤᱭᱟᱹ ᱦᱚᱸᱯᱮ ᱟᱹᱠᱷᱨᱤᱧᱟ ᱜᱩᱦᱩᱢ ᱦᱚᱸᱯᱮ ᱟᱹᱠᱷᱨᱤᱧ ᱛᱮ ᱥᱮ ᱮᱠᱷᱮᱱ ᱦᱩᱲᱩ ᱢᱚᱛᱚ ᱜᱮ ᱦᱮᱸ ᱚᱻ ᱚᱻ ᱚᱻ ᱦᱮᱸ ᱟᱫᱚ ᱦᱩᱲᱩ ᱠᱚᱨᱮ ᱫᱚ ᱪᱮᱫ ᱠᱚᱯᱮ ᱞᱟᱜᱟᱣᱟ ᱦᱩᱲᱩ ᱠᱚ ᱪᱮᱫ ᱞᱮᱠᱟ ᱛᱮ ᱢᱚᱸᱡᱽ ᱦᱩᱭᱩᱜᱼᱟ ᱛᱤᱡᱩ ᱠᱚ ᱵᱟᱠᱚ ᱡᱚᱢᱟ ᱚᱱᱠᱟ ᱦᱩᱸ ᱦᱩᱸ ᱦᱚᱸ ᱦᱚᱸ ᱦᱮᱸ ᱪᱮᱫ ᱠᱚ ᱦᱩᱲᱩ ᱠᱚᱯᱮ ᱨᱚᱦᱚᱭ ᱛᱮ ᱟᱫᱚ ᱚᱻ ᱚᱻ ᱦᱮᱸ ᱦᱮᱸ ᱦᱮᱸ ᱦᱮᱸ ᱚᱱᱟᱛᱮ ᱚᱱᱟ ᱜᱮᱯᱮ ᱨᱚᱦᱚᱭᱟ ᱵᱟᱝ ᱟᱨ ᱚᱱᱟ ᱦᱩᱰᱲᱩ ᱠᱚ ᱟᱫᱚ ᱤᱨ ᱠᱟᱛᱮᱫ ᱟᱵᱟᱨ ᱟᱯᱮ ᱫᱚ ᱵᱟᱯᱮ ᱡᱚᱢ ᱛᱮ ᱚᱱᱟ ᱦᱩᱲᱩ ᱠᱚ ᱵᱟᱯᱮ ᱛᱤᱠᱤ ᱵᱟᱲᱟᱭ ᱛᱮ ᱛᱤᱠᱤ ᱠᱟᱛᱮᱫ ᱥᱮ ᱥᱩᱫᱩ ᱡᱚᱛᱚ ᱦᱩᱲᱩ ᱜᱮᱯᱮ ᱟᱹᱠᱷᱨᱤᱧ ᱪᱟᱵᱟᱭᱟ ᱦᱚᱸ ᱦᱚᱸ ᱟᱨ ᱠᱷᱚᱨᱟ ᱨᱮᱫᱚ ᱵᱟᱯᱮ ᱨᱚᱦᱚᱭ ᱛᱮ ᱠᱷᱚᱨᱟ ᱨᱮ ᱚᱻ ᱚᱻ ᱞᱟᱹᱭᱫᱟᱹᱧ ᱚᱱᱟᱛᱮ ᱵᱚᱨᱥᱟ ᱨᱮᱜᱮ ᱯᱮ ᱨᱚᱦᱚᱭᱟ ᱦᱩᱸ ᱦᱩᱸ ᱦᱩᱸ ᱚᱻ ᱦᱮᱸ ᱟᱫᱚ ᱪᱮᱫ ᱦᱟᱥᱟ ᱨᱮ ᱦᱩᱲᱩ ᱨᱚᱦᱚᱭ ᱞᱮᱠᱷᱟᱱ ᱢᱚᱸᱡᱽ ᱦᱩᱭᱩᱜᱼᱟ ᱦᱮᱸ ᱦᱮᱸ ᱦᱮᱸ ᱚᱻ ᱚᱱᱮ ᱮᱸᱴᱮᱞ ᱤᱭᱟᱹ ᱮᱸᱴᱮᱞ ᱦᱟᱥᱟ ᱨᱮ ᱟᱹᱰᱤ ᱟᱸᱴ ᱦᱩᱲᱩ ᱦᱩᱭᱩᱜᱼᱟ ᱟᱯᱮ ᱯᱮ ᱵᱩᱡᱷᱟᱹᱣ ᱟᱠᱟᱫᱟ ᱟᱨ ᱟᱯᱮ ᱜᱮᱯᱮ ᱪᱟᱥ ᱠᱟᱛᱮᱫ ᱯᱮ ᱠᱟᱹᱢᱤᱭ ᱮᱫᱟ ᱛᱚ ᱟᱯᱮ ᱜᱮᱯᱮ ᱵᱩᱡᱷᱟᱹᱣ ᱟᱠᱟᱫᱟ ᱡᱮ ᱪᱮᱫ ᱞᱮᱠᱟ ᱚᱠᱟᱴᱟᱜ ᱪᱮᱫ ᱤᱭᱟᱹ ᱨᱮ ᱦᱟᱥᱟ ᱨᱮ ᱢᱚᱸᱡᱽ ᱦᱩᱲᱩ ᱦᱩᱭᱩᱜ ᱠᱟᱱᱟ ᱚᱱᱟ ᱦᱚᱸ ᱟᱨ ᱚᱠᱟᱴᱟᱜ ᱨᱮ ᱵᱟᱝ ᱦᱩᱭᱩᱜᱼᱟ ᱢᱟᱱᱮ ᱯᱷᱚᱞᱚᱱ ᱪᱮᱫᱞᱮᱠᱟ ᱪᱮᱫᱞᱮᱠᱟ ᱦᱩᱭᱩᱜ ᱠᱟᱱᱟ ᱚᱠᱟᱴᱟᱜ ᱦᱟᱥᱟ ᱨᱮ ᱵᱟᱝ ᱚ ᱦᱮᱸ ᱛᱟᱞᱦᱮ ᱱᱤᱛᱳᱜ ᱫᱚ ᱛᱟᱞᱦᱮ ᱤᱱᱟᱹᱜ ᱜᱮ ᱛᱟᱞᱦᱮᱧ ᱤᱭᱟᱹᱭ ᱫᱟ ᱯᱚᱨᱮ ᱟᱵᱟᱨᱤᱧ ᱦᱤᱡᱩᱜᱼᱟ ᱦᱟᱸᱜ ᱛᱚᱠᱷᱚᱱᱤᱧ ᱠᱩᱞᱤ ᱢᱮᱭᱟ ᱟᱨᱚ ᱦᱮᱸ ᱦᱮᱸ ᱱᱚᱜ ᱚᱭ ᱛᱤᱦᱤᱧᱤᱧ ᱵᱟᱲᱟᱭ ᱤᱫᱤ ᱠᱮᱫᱟ ᱦᱮᱸ ᱦᱮᱸ ᱦᱮᱸ ᱦᱮᱸ